ᱟᱞᱮ ᱫᱚ ᱟᱹᱛᱩ ᱫᱤᱥᱚᱢ ᱦᱚᱲ ᱠᱟᱱᱟᱞᱮ ᱟᱨ ᱟᱹᱰᱤ ᱨᱚᱠᱚᱢ ᱪᱮᱬᱮ ᱪᱤᱯᱨᱩᱫ ᱠᱚ ᱛᱟᱦᱮᱱ ᱜᱮᱭᱟ ᱠᱤᱪᱷᱩ ᱜᱟᱱ ᱫᱚ ᱟᱹᱥᱩᱞ ᱠᱚᱣᱟᱞᱮ ᱟᱨ ᱠᱤᱪᱷᱩ ᱜᱟᱱ ᱫᱚ ᱟᱠᱚ ᱛᱮᱜᱮ ᱠᱚ ᱰᱮᱨᱟ ᱵᱟᱥᱟ ᱠᱚᱜᱼᱟ ᱩᱱᱠᱩ ᱡᱚᱠᱷᱚᱱ ᱜᱮ ᱟᱠᱚᱣᱟᱜ ᱢᱤᱞᱚᱱ ᱥᱚᱢᱚᱭ ᱥᱮᱴᱮᱨᱚᱜ ᱩᱱ ᱚᱠᱛᱚ ᱫᱚ ᱛᱩᱠᱟᱹ ᱠᱚ ᱵᱮᱱᱟᱣᱟ ᱪᱟᱨᱮᱡ ᱠᱚ ᱠᱚ ᱟᱹᱜᱩᱭᱟ ᱵᱩᱥᱩᱵ ᱠᱚ ᱠᱚ ᱟᱹᱜᱩᱭᱟ ᱟᱹᱰᱤ ᱨᱚᱠᱚᱢ ᱦᱟᱱᱟ ᱱᱟᱣᱟ ᱟᱹᱜᱩ ᱠᱟᱛᱮᱫ ᱛᱩᱠᱟᱹ ᱠᱚ ᱵᱮᱱᱟᱣᱟ ᱚᱱᱟ ᱵᱮᱱᱟᱣ ᱠᱟᱛᱮᱫ ᱟᱠᱚᱣᱟᱜ ᱢᱤᱞᱚᱱ ᱚᱠᱛᱚ ᱦᱩᱭ ᱠᱟᱛᱫ ᱤᱱᱟᱹ ᱯᱚᱨᱮ ᱜᱮ ᱟᱠᱚ ᱠᱚ ᱢᱤᱞᱚᱱᱚᱜᱼᱟ ᱤᱱᱟᱹ ᱯᱚᱨᱮ ᱵᱤᱞᱤᱭᱟᱠᱚ ᱦᱚᱯᱚᱱ ᱠᱚᱣᱟᱠᱚ ᱱᱚᱝᱠᱟ ᱠᱟᱛᱮᱫ ᱟᱠᱚᱣᱟᱜ ᱵᱚᱝᱥᱚ ᱠᱚ ᱵᱟᱲᱦᱟᱣ ᱤᱫᱤᱭᱟ ᱱᱚᱣᱟ ᱜᱮ ᱥᱨᱤᱥᱴᱤ ᱫᱚ ᱠᱟᱱᱟ ᱥᱨᱤᱥᱴᱤ ᱨᱮᱭᱟᱜ ᱱᱚᱣᱟ ᱜᱮ ᱥᱚᱢᱚᱭ ᱠᱟᱱ ᱦᱩᱭᱩᱜ ᱛᱟᱠᱚᱣᱟ ᱱᱚᱝᱠᱟ ᱠᱟᱛᱮᱫ ᱟᱠᱚᱣᱟᱜ ᱡᱤᱭᱚᱱ ᱠᱚ ᱠᱷᱟᱸᱰᱟᱣ ᱤᱫᱤᱭᱟ ᱱᱚᱝᱠᱟ ᱠᱟᱛᱮᱫ ᱵᱚᱝᱥᱚ ᱠᱚ ᱵᱟᱲᱦᱟᱣ ᱤᱫᱤᱭᱟ ᱱᱚᱣᱟ ᱜᱮᱛᱟᱠᱚ ᱫᱷᱟᱹᱨᱛᱤ ᱨᱮᱭᱟᱜ ᱱᱤᱭᱚᱢ ᱦᱚᱸ ᱠᱟᱱᱟ ᱱᱚᱝᱠᱟ ᱠᱟᱛᱮᱫ ᱜᱮ ᱟᱠᱚ ᱦᱟᱱᱛᱮ ᱠᱚ ᱵᱟᱲᱦᱟᱣ ᱤᱫᱤᱜᱼᱟ